ᱢᱟ ᱛᱚᱵᱮ ᱟᱵᱚ ᱥᱟᱱᱛᱟᱲ ᱥᱚᱢᱟᱡᱽ ᱨᱮᱜᱮ ᱵᱚ ᱛᱟᱦᱮᱱᱚᱜᱼᱟ ᱟᱵᱚ ᱫᱚ ᱡᱮᱭᱥᱮ ᱠᱤ ᱥᱟᱱᱛᱟᱲ ᱥᱚᱢᱟᱡᱽ ᱨᱮᱵᱚᱱ ᱛᱟᱦᱮᱱᱟ ᱟᱵᱚ ᱫᱚ ᱚᱱᱠᱟ ᱜᱮ ᱡᱮᱭᱥᱮ ᱥᱟᱱᱛᱟᱲ ᱥᱚᱢᱟᱡᱽ ᱫᱚᱵᱚᱱ ᱫᱚᱦᱚ ᱠᱟᱜ ᱜᱮᱭᱟ ᱮᱱᱠᱷᱟᱱ ᱛᱩᱢᱫᱟᱜ ᱴᱟᱢᱟᱠᱟᱛᱮ ᱠᱚ ᱩᱰᱩᱠᱚᱜ ᱠᱷᱟᱱ ᱫᱚ ᱮᱱᱠᱷᱟᱱ ᱫᱚᱵᱚᱱ ᱢᱮᱱᱟ ᱫᱮᱞᱟ ᱵᱚᱱ ᱵᱚᱱ ᱨᱟᱥᱠᱟᱹᱣ ᱟᱠᱟᱱᱟ ᱫᱮᱞᱟ ᱵᱚᱱ ᱵᱚᱱ ᱮᱱᱮᱡᱼᱟ ᱫᱮᱞᱟ ᱵᱚᱱ ᱵᱚᱱ ᱥᱮᱨᱮᱧᱟ ᱟᱵᱚᱣᱟᱜ ᱥᱟᱱᱛᱟᱲ ᱥᱚᱢᱟᱡᱽ ᱨᱮᱭᱟᱜ ᱥᱚᱢᱟᱡᱽ ᱫᱚ ᱟᱵᱚ ᱜᱮᱵᱚ ᱫᱚᱦᱚᱭᱟ ᱥᱟᱱᱛᱟᱲ ᱥᱚᱢᱟᱡᱽ ᱨᱮᱜᱮ ᱵᱚ ᱫᱚᱦᱚ ᱠᱟᱜᱼᱟ ᱚᱱᱟ ᱫᱚ ᱫᱤᱥᱚᱢ ᱫᱤᱠᱩ ᱠᱚᱫᱚ ᱟᱞᱚ ᱠᱚ ᱦᱟᱛᱟᱣ ᱛᱟᱵᱚᱱ ᱢᱟ ᱟᱵᱚᱣᱟᱜ ᱫᱚ ᱟᱵᱚ ᱟᱵᱚᱣᱟᱜ ᱜᱮ ᱨᱤᱛᱤᱼᱨᱮᱣᱟᱡᱽ ᱫᱚᱵᱚ ᱫᱚᱦᱚ ᱠᱟᱛᱟᱵᱚᱱᱟ ᱟᱵᱚᱣᱟᱜ ᱨᱤᱛᱤᱼᱨᱮᱣᱟᱡᱽ ᱫᱚ ᱟᱵᱚᱱᱟᱜ ᱟᱵᱚᱣᱟᱜ ᱜᱮ ᱛᱟᱦᱮᱱᱚᱜᱼᱟ ᱟᱨ ᱱᱟᱭᱜᱮ ᱱᱟᱯᱟᱭ ᱜᱮᱵᱚ ᱛᱟᱦᱮᱱᱚᱜᱼᱟ ᱡᱟᱦᱟᱸᱭ ᱜᱮ ᱡᱩᱫᱤ ᱵᱟᱵᱚᱱ ᱵᱟᱰᱟᱭᱟ ᱛᱳ ᱩᱱᱠᱩ ᱠᱚ ᱠᱤᱥᱚᱱ ᱠᱤ ᱫᱮᱞᱟᱵᱚᱱ ᱵᱚᱱ ᱪᱟᱞᱟᱜᱼᱟ ᱫᱮᱞᱟᱵᱚᱱ ᱵᱚᱱ ᱪᱮᱫ ᱟᱠᱚᱣᱟ ᱛᱳ ᱫᱮᱞᱟᱵᱚᱱ ᱵᱚᱱ ᱥᱮᱨᱮᱧ ᱟᱠᱚᱣᱟ ᱛᱳ ᱫᱮᱞᱟᱵᱚᱱ ᱵᱚᱱ ᱦᱚᱦᱚ ᱟᱠᱚᱣᱟ ᱚᱱᱠᱟ ᱠᱟᱛᱮᱫ ᱵᱚᱱ ᱚᱰᱚᱝ ᱠᱚᱣᱟ ᱚᱱᱠᱟ ᱠᱟᱛᱮᱫ ᱵᱚᱱ ᱮᱱᱮᱡᱼᱟ ᱚᱱᱠᱟ ᱠᱟᱛᱮᱫ ᱟᱵᱚᱣᱟᱜ ᱥᱟᱱᱛᱟᱲ ᱥᱚᱢᱟᱡᱽ ᱨᱮᱫᱚ ᱡᱮᱢᱚᱱ ᱟᱵᱚᱣᱟᱜ ᱥᱟᱱᱛᱟᱲ ᱜᱮ ᱡᱮᱢᱚᱱ ᱥᱟᱱᱛᱟᱲ ᱥᱚᱢᱟᱡᱽ ᱨᱮᱜᱮ ᱡᱮᱢᱚᱱ ᱛᱟᱦᱮᱱ ᱛᱟᱵᱚᱱ ᱢᱟ ᱱᱟᱭᱜᱮ ᱱᱟᱯᱟᱭ ᱜᱮ ᱟᱵᱚᱣᱟᱜ ᱫᱚ ᱟᱵᱚᱣᱟᱜ ᱤᱭᱟᱹ ᱫᱚ ᱫᱚ ᱟᱵᱚ ᱫᱚ ᱵᱟᱵᱚᱱ ᱵᱟᱹᱲᱤᱡᱟ ᱟᱵᱚᱣᱟᱜ ᱫᱚ ᱫᱚ ᱫᱤᱥᱚᱢ ᱥᱟᱱᱛᱟᱲ ᱥᱚᱢᱟᱡᱽ ᱨᱮᱜᱮ ᱛᱟᱦᱮᱱᱚᱜ ᱛᱟᱵᱚᱱ ᱢᱟ ᱛᱤᱱᱟᱹᱜ ᱛᱩᱢᱫᱟᱜ ᱛᱤᱱᱟᱹᱜ ᱴᱟᱢᱟᱠ ᱛᱤᱱᱟᱹᱜ ᱮᱱᱮᱡ ᱛᱤᱱᱟᱹᱜ ᱥᱮᱨᱮᱧ ᱫᱚᱝ ᱠᱟᱱ ᱞᱟᱜᱽᱬᱮ ᱠᱟᱱ ᱵᱟᱦᱟ ᱠᱟᱱ ᱥᱚᱦᱨᱟᱭ ᱠᱟᱱ ᱮᱱᱮᱡ ᱟᱵᱚ ᱮᱱᱮᱡ ᱠᱚᱣᱟᱵᱚ ᱥᱮᱨᱮᱧ ᱟᱠᱚᱣᱟᱵᱚ ᱪᱮᱫ ᱟᱠᱚᱣᱟᱵᱚ ᱵᱟᱝᱠᱷᱟᱱ ᱫᱚ ᱟᱵᱚᱨᱮᱱ ᱜᱤᱫᱟᱹᱨᱼᱯᱤᱫᱟᱹᱨ ᱫᱚ ᱪᱮᱫ ᱠᱚ ᱵᱟᱲᱟᱭᱟ ᱵᱟᱵᱚᱱ ᱪᱮᱫ ᱦᱚᱴᱚ ᱟᱠᱚ ᱞᱮᱠᱷᱟᱱ ᱵᱟᱵᱚᱱ ᱵᱟᱲᱟᱭ ᱟᱠᱚ ᱞᱮᱠᱷᱟᱡ ᱫᱚ ᱱᱤᱛᱳᱜ ᱫᱚ ᱵᱟᱠᱷᱟᱱ ᱩᱱᱨᱮᱫᱚ ᱵᱟᱠᱚ ᱢᱮᱱᱟ ᱵᱟᱠᱚ ᱵᱟᱲᱟᱭᱟ ᱵᱟᱠᱚ ᱪᱮᱫ ᱟᱠᱟᱫ ᱠᱚᱣᱟ ᱵᱟᱝᱠᱚ ᱪᱮᱫ ᱦᱚᱴᱚᱣᱟᱜ ᱠᱚᱣᱟ